ᱦᱮᱸ ᱜᱚᱝᱠᱮ ᱢᱟ ᱞᱟᱹᱭᱵᱤᱱ ᱜᱚᱝᱠᱮ ᱟᱞᱮ ᱵᱟ ᱠᱩᱲᱟ ᱦᱚᱱᱚᱛ ᱨᱮᱫᱚ ᱪᱟᱥ ᱞᱮᱠᱟᱱᱟᱜ ᱢᱟᱛᱚ ᱟᱭᱢᱟᱜᱮ ᱢᱮᱱᱟᱜᱼᱟ ᱢᱮᱱᱠᱷᱟᱱ ᱱᱤᱛᱳᱜ ᱪᱟᱥ ᱞᱮᱠᱟᱛᱮᱫᱚ ᱦᱩᱲᱩ ᱛᱩᱲᱤ ᱜᱩᱦᱩᱢᱠᱚ ᱠᱷᱚᱥᱞᱟᱠᱚ ᱟᱞᱩᱠᱚ ᱮᱢᱟᱱ ᱠᱚᱜᱮᱞᱮ ᱪᱟᱥ ᱜᱮᱭᱟ ᱟᱲᱟᱜ ᱥᱟᱠᱟᱢ ᱠᱚᱦᱚᱸ ᱢᱮᱱᱟᱜ ᱡᱟᱦᱟᱸᱫᱚ ᱪᱟᱥ ᱜᱮᱭᱟᱞᱮ ᱮᱠᱷᱚᱱᱚ ᱜᱚᱝᱠᱮ ᱦᱩᱲᱩ ᱠᱚᱫᱚ ᱱᱚᱜᱼᱚᱭ ᱛᱚᱞᱟ ᱠᱚ ᱜᱤᱰᱤ ᱠᱟᱛᱮᱫ ᱛᱟᱨᱯᱚᱨᱮ ᱱᱚᱜᱼᱚᱭ ᱟᱥᱟᱲ ᱵᱚᱝᱜᱟ ᱫᱤᱱᱠᱚ ᱥᱮᱴᱮᱨ ᱞᱮᱱᱠᱷᱟᱱ ᱚᱱᱟ ᱛᱚᱞᱟ ᱠᱚᱜᱮ ᱛᱩᱫ ᱠᱟᱛᱮᱫ ᱚᱱᱟ ᱡᱟᱦᱟᱸ ᱵᱟᱹᱫ ᱵᱟᱹᱭᱦᱟᱹᱲ ᱠᱚᱨᱮ ᱡᱟᱦᱟᱸ ᱦᱟᱸᱥᱟ ᱡᱟᱭᱜᱟ ᱠᱚ ᱢᱮᱱᱟᱜ ᱫᱚ ᱚᱱᱟᱠᱚᱜᱮ ᱞᱚᱥᱚᱛ ᱠᱟᱛᱮᱫ ᱚᱱᱟ ᱦᱩᱲᱩ ᱡᱟᱦᱟᱸ ᱵᱚᱱ ᱛᱚᱞᱟ ᱟᱠᱟᱰ ᱫᱚ ᱚᱱᱟᱠᱚ ᱚᱱᱰᱮ ᱵᱚᱱ ᱨᱚᱦᱚᱭᱟ ᱚᱱᱰᱮ ᱠᱷᱚᱱᱜᱮ ᱫᱟᱜ ᱠᱚ ᱞᱟᱜᱟᱣ ᱟᱵᱚᱱᱟ ᱟᱨᱠᱤ ᱡᱟᱦᱟᱸᱫᱚ ᱫᱟᱨᱮ ᱦᱟᱨᱟ ᱞᱟᱹᱜᱤᱛᱼᱛᱮ ᱞᱟᱜᱟᱜᱼᱟ ᱞᱟᱹᱠᱛᱤᱜᱼᱟ ᱟᱨᱠᱤ ᱚᱱᱠᱟ ᱛᱮᱜᱮ ᱟᱨᱠᱤ ᱱᱚᱣᱟ ᱫᱚᱵᱚᱱ ᱪᱟᱥ ᱜᱮᱭᱟ ᱟᱨᱠᱤ ᱜᱚᱝᱠᱮ ᱱᱚᱣᱟ ᱦᱩᱲᱩ ᱫᱚ ᱦᱚᱜᱼᱚᱭ ᱛᱚ ᱪᱟᱥ ᱨᱟᱠᱟᱵ ᱠᱟᱛᱮ ᱟᱫᱚ ᱠᱤᱪᱷᱤ ᱜᱮᱞᱮᱫᱚ ᱵᱟᱡᱟᱨᱛᱮ ᱟᱠᱷᱨᱤᱧ ᱦᱩᱭᱩᱜᱼᱟ ᱠᱤᱪᱷᱩᱫᱚ ᱡᱚᱢᱠᱚ ᱞᱟᱹᱜᱤᱫ ᱫᱚᱦᱚᱠᱟᱜ ᱦᱩᱭᱩᱜᱼᱟ ᱟᱨ ᱠᱤᱪᱷᱩ ᱠᱚᱫᱚ ᱱᱚᱣᱟ ᱢᱤᱞ ᱠᱚᱨᱮ ᱥᱮ ᱚᱱᱠᱟᱱ ᱫᱚᱦᱚ ᱡᱟᱭᱜᱟ ᱠᱚᱨᱮᱫ ᱫᱚᱦᱚ ᱞᱮᱠᱟᱛᱮ ᱮᱢ ᱦᱩᱭᱩᱜ ᱜᱮᱭᱟ ᱟᱨᱠᱤ ᱜᱚᱝᱠᱮ ᱠᱤᱨᱤᱧ ᱟᱠᱷᱨᱤᱧ ᱞᱟᱹ ᱭ ᱛᱮᱫᱚ ᱟᱨᱠᱤ ᱢᱮᱫᱴᱟᱝ ᱱᱤᱭᱟᱹ ᱜᱷᱟᱹᱲᱤᱡ ᱢᱟ ᱚᱱᱠᱟ ᱫᱟᱢᱫᱚ ᱵᱟᱝ ᱨᱟᱠᱟᱵ ᱟᱠᱟᱱᱟ ᱱᱚᱝᱠᱟ ᱩᱱᱤᱥ ᱴᱟᱠᱟ ᱠᱮᱡᱤ ᱦᱤᱥᱟᱹᱵ ᱛᱮᱜᱮ ᱟᱨᱠᱤ ᱟᱹᱠᱷᱨᱤᱧ ᱦᱩᱭᱩᱜ ᱠᱟᱱᱟ ᱱᱚᱝᱠᱟ ᱵᱤᱠᱨᱮᱛᱟ ᱠᱚᱴᱷᱮᱱᱜᱮ ᱮᱢ ᱦᱩᱭᱩᱜ ᱜᱮᱭᱟ ᱡᱟᱦᱟᱸᱭ ᱟᱨᱠᱤ ᱦᱩᱲᱩ ᱪᱟᱣᱞᱮ ᱠᱚ ᱦᱟᱛᱟᱣᱟ ᱱᱚᱝᱠᱟ ᱩᱱᱠᱩ ᱠᱚᱴᱷᱮᱱᱜᱮ ᱦᱮᱸ ᱜᱚᱝᱠᱮ ᱦᱮᱸ ᱜᱚᱝᱠᱮ ᱢᱟ ᱡᱚᱦᱟᱨᱜᱮ ᱦᱮᱸ ᱜᱚᱝᱠᱮ ᱢᱟ ᱡᱚᱦᱟᱨᱜᱮ